ᱤᱧᱟᱹᱜ ᱟᱹᱭᱠᱟᱹᱣ ᱛᱮᱫᱚ ᱞᱟᱦᱟ ᱡᱟᱦᱟᱸ ᱡᱩᱛᱟᱹ ᱠᱚ ᱪᱚᱯᱯᱚᱞ ᱠᱚ ᱛᱟᱦᱮᱸ ᱠᱟᱱᱟ ᱟᱹᱰᱤ ᱱᱟᱯᱟᱭ ᱛᱟᱦᱮᱸ ᱠᱟᱱᱟ ᱦᱚᱨᱚᱜᱚᱜᱼᱟ ᱡᱩᱛᱟᱹ ᱪᱚᱯᱯᱚᱞ ᱟᱹᱰᱤ ᱱᱟᱯᱟᱭᱮᱢ ᱛᱟᱲᱟᱢ ᱵᱟᱲᱟᱭᱟ ᱟᱹᱰᱤ ᱱᱟᱯᱟᱭ ᱟᱹᱭᱠᱟᱹᱜ ᱛᱟᱦᱮᱱᱟ ᱟᱨ ᱟᱹᱰᱤ ᱫᱤᱱ ᱜᱮ ᱞᱟᱥᱴᱤᱝ ᱛᱟᱦᱮᱱᱟ ᱢᱮᱱᱠᱷᱟᱱ ᱱᱟᱦᱟᱜ ᱡᱩᱜᱽ ᱨᱮ ᱡᱟᱦᱟᱸ ᱞᱮᱠᱟᱱ ᱡᱩᱛᱟᱹ ᱥᱮ ᱪᱚᱯᱯᱚᱞ ᱱᱚᱝᱠᱟ ᱠᱟᱱᱟ ᱚᱱᱟ ᱠᱚᱫᱚ ᱮᱢᱫᱚᱢ ᱜᱮ ᱵᱟᱭ ᱡᱩᱛ ᱠᱟᱱᱟ ᱪᱮᱫ ᱞᱮᱠᱟ ᱡᱩᱛᱟᱹ ᱠᱚᱦᱚᱸ ᱦᱚᱨᱚᱜ ᱠᱟᱛᱮᱫ ᱛᱟᱲᱟᱢ ᱢᱮ ᱥᱚᱸᱜᱮ ᱜᱮᱢ ᱦᱚᱲᱮᱫ ᱯᱟᱴᱮᱫᱚᱜᱼᱟ ᱰᱩᱵᱷᱟᱹ ᱠᱚ ᱯᱟᱹᱴᱩᱵᱚᱜ ᱞᱮᱠᱟ ᱟᱹᱭᱠᱟᱹᱜᱼᱟ ᱟᱨ ᱪᱚᱯᱯᱚᱞ ᱠᱚᱦᱚᱸ ᱟᱹᱰᱤ ᱞᱚᱜᱚᱱ ᱜᱮ ᱯᱷᱤᱛᱟᱹ ᱠᱚ ᱛᱚᱯᱟᱜᱚᱜ ᱠᱟᱱᱟ ᱵᱚᱜᱚᱡᱚᱜ ᱠᱟᱱᱟ ᱠᱳᱱᱳ ᱴᱟᱭᱤᱰ ᱜᱮ ᱵᱟᱢ ᱧᱟᱢᱟ ᱱᱚᱣᱟ ᱤᱫᱤ ᱠᱟᱛᱮᱫ ᱟᱹᱰᱤ ᱵᱟᱹᱲᱤᱡ ᱤᱧᱫᱚᱧ ᱟᱹᱭᱠᱟᱹᱣᱟ ᱥᱮᱫᱟᱭ ᱡᱟᱦᱟᱸ ᱛᱟᱦᱮᱸ ᱠᱟᱱᱟ ᱡᱩᱛᱟᱹ ᱪᱚᱯᱯᱚᱞ ᱟᱹᱰᱤ ᱟᱸᱴ ᱜᱮ ᱱᱟᱯᱟᱭ ᱛᱟᱦᱮᱸ ᱠᱟᱱᱟ ᱢᱮᱱᱠᱷᱟᱱ ᱱᱟᱦᱟᱸᱜ ᱡᱩᱛᱟᱹ ᱠᱚ ᱱᱟᱥᱮᱱᱟᱜ ᱠᱷᱟᱱ ᱜᱮ ᱚᱲᱮᱡᱚᱜ ᱠᱟᱱᱟ ᱢᱟᱱᱮ ᱪᱷᱟᱲᱟᱣ ᱡᱚᱝ ᱠᱟᱱᱟ ᱪᱟᱯᱲᱟ ᱯᱤᱴᱷᱟᱹ ᱞᱮᱠᱟ ᱚᱱᱟ ᱥᱤᱞᱟᱹᱭ ᱦᱚᱪᱚᱭ ᱢᱮ ᱢᱤᱫ ᱫᱷᱟᱣ ᱥᱤᱞᱟᱹᱭ ᱦᱚᱪᱚᱭ ᱢᱮ ᱵᱟᱨᱥᱤᱧ ᱮᱢ ᱦᱚᱨᱚᱜ ᱞᱮᱠᱷᱟᱱ ᱜᱮ ᱚᱱᱟ ᱦᱚᱸ ᱪᱟᱵᱟ ᱜᱚᱫᱚᱜ ᱠᱟᱱᱟ ᱚᱱᱠᱟ ᱚᱱᱠᱟᱛᱮ ᱢᱤᱫ ᱫᱷᱟᱣ ᱠᱷᱚᱱ ᱵᱟᱨ ᱫᱷᱟᱣ ᱵᱟᱨ ᱫᱷᱟᱣ ᱠᱷᱚᱱ ᱥᱤᱞᱟᱹᱭ ᱯᱮ ᱫᱷᱟᱣ ᱥᱤᱞᱟᱹᱭ ᱦᱚᱪᱚᱭ ᱢᱮ ᱢᱮᱱᱠᱷᱟᱱ ᱚᱱᱠᱟᱜᱮ ᱵᱟᱨᱥᱤᱧ ᱠᱷᱚᱱ ᱯᱮ ᱢᱟᱦᱟ ᱜᱮ ᱛᱟᱦᱮᱱᱟ ᱚᱱᱟ ᱯᱚᱨᱮ ᱫᱚ ᱟᱨᱦᱚᱸ ᱡᱮᱢᱚᱱ ᱠᱤ ᱛᱮᱢᱚᱱ ᱚᱱᱠᱟᱜᱮ ᱪᱟᱸᱜᱟᱲ ᱡᱚᱝ ᱠᱟᱱᱟ ᱥᱤᱲᱟᱹᱝ ᱡᱚᱝ ᱠᱟᱱᱟ ᱟᱫᱚ ᱡᱟᱦᱟᱸ ᱡᱩᱛᱟᱹᱢ ᱠᱩᱥᱤᱭᱟᱜ ᱨᱮᱦᱚᱸ ᱚᱱᱟ ᱨᱟᱹᱥᱠᱟᱹ ᱫᱚ ᱵᱟᱝ ᱢᱮᱴᱟᱜ ᱠᱟᱱᱟ ᱟᱫᱚ ᱟᱹᱣᱨᱤ ᱢᱮᱴᱟᱜ ᱨᱮᱜᱮ ᱚᱱᱟᱫᱚ ᱵᱮᱠᱟᱨ ᱡᱚᱝ ᱠᱟᱱᱟ ᱪᱚᱯᱯᱚᱞ ᱦᱚᱸ ᱚᱱᱠᱟ ᱜᱮ ᱪᱚᱯᱯᱚᱞ ᱛᱮᱫ ᱫᱚ ᱱᱟᱣᱟᱜᱮ ᱛᱟᱦᱮᱱ ᱠᱟᱱᱟ ᱢᱮᱱᱠᱷᱟᱱ ᱯᱷᱤᱛᱟᱹ ᱫᱚ ᱚᱱᱟ ᱞᱟᱦᱟ ᱨᱮᱜᱮ ᱪᱟᱵᱟ ᱡᱚᱝ ᱠᱟᱱᱟ ᱟᱨ ᱚᱱᱟ ᱤᱫᱤ ᱠᱟᱛᱮᱫ ᱤᱧᱫᱚ ᱟᱹᱰᱤ ᱵᱟᱹᱲᱤᱡ ᱤᱧ ᱟᱹᱭᱠᱟᱹᱣᱮᱫᱟ ᱟᱫᱚ ᱱᱚᱣᱟᱜᱮ ᱪᱮᱫ ᱞᱮᱠᱟ ᱩᱭᱦᱟᱹᱨ ᱞᱟᱹᱠᱛᱤᱜ ᱠᱟᱱᱟ ᱱᱚᱣᱟ ᱫᱚ ᱴᱷᱤᱠ ᱫᱚ ᱵᱟᱭ ᱦᱩᱭᱩᱜ ᱠᱟᱱᱟ